ᱟᱞᱮ ᱢᱟᱞᱫᱟ ᱡᱮᱞᱟ ᱨᱮ ᱡᱮ ᱥᱮ ᱵᱷᱮᱜᱟᱨᱟᱜ ᱡᱟᱦᱟᱸ ᱫᱚ ᱯᱷᱟᱨᱢ ᱥᱮ ᱡᱟᱦᱟᱱᱟᱜ ᱥᱤᱞᱯᱚ ᱱᱤᱭᱟᱹ ᱠᱚᱫᱚ ᱮᱠᱪᱩᱭᱮᱞᱤ ᱦᱩᱭᱩᱜ ᱠᱟᱱᱟ ᱱᱚᱸᱰᱮ ᱫᱚ ᱩᱞ ᱟᱹᱰᱤ ᱥᱟᱸᱜᱮ ᱩᱞ ᱦᱩᱭᱩᱜᱼᱟ ᱟᱨ ᱱᱤᱭᱟᱹ ᱩᱞ ᱠᱷᱚᱱ ᱫᱚ ᱥᱟᱫᱷᱟᱨᱚᱱ ᱵᱷᱟᱵᱮ ᱟᱹᱛᱩᱼᱴᱚᱞᱟ ᱨᱮᱫᱚ ᱚᱱᱟ ᱠᱚ ᱵᱮᱨᱮᱞ ᱩᱞ ᱜᱮᱫ ᱠᱟᱛᱮᱫ ᱚᱱᱟ ᱫᱚ ᱟᱢᱥᱤ ᱠᱚ ᱵᱮᱱᱟᱣᱟ ᱥᱤᱛᱩᱝ ᱟᱠᱚ ᱢᱮᱱᱠᱷᱟᱱ ᱚᱱᱟ ᱫᱚ ᱯᱚᱨᱮᱛᱮ ᱟᱪᱟᱨ ᱟᱠᱟᱨ ᱛᱮ ᱯᱮᱠᱮᱴᱤᱝᱚᱜᱚᱜᱼᱟ ᱥᱮ ᱚᱱᱟ ᱫᱚ ᱵᱟᱡᱟᱨ ᱨᱮ ᱟᱹᱠᱷᱨᱤᱧᱚᱜᱼᱟ ᱱᱤᱭᱟᱹ ᱢᱤᱫᱴᱟᱝ ᱥᱤᱞᱯᱚ ᱠᱟᱱᱟ ᱫᱚᱥᱟᱨ ᱫᱚ ᱦᱩᱭᱩᱜ ᱠᱟᱱᱟ ᱩᱞ ᱨᱮᱱᱟᱜ ᱡᱟᱦᱟᱸ ᱫᱚ ᱡᱟᱦᱟ ᱸ ᱫᱚ ᱡᱩᱥ ᱢᱟᱱᱮ ᱢᱮᱝᱜᱳ ᱡᱩᱥ ᱱᱚᱜᱼᱚ ᱱᱤᱭᱟᱹ ᱢᱤᱫᱴᱟᱝ ᱛᱮᱭᱟᱨ ᱨᱮᱱᱟᱜ ᱟᱹᱰᱤ ᱥᱩᱵᱤᱫᱟ ᱢᱮᱱᱟᱜᱼᱟ ᱱᱚᱸᱰᱮ ᱟᱨ ᱡᱟᱦᱟᱸ ᱫᱚ ᱡᱮ ᱢᱤᱫᱴᱟᱝ ᱩᱞ ᱨᱮᱭᱟᱜ ᱥᱤᱞᱯᱚ ᱱᱤᱭᱟᱹᱜᱮ ᱵᱷᱮᱜᱟᱨ ᱜᱮᱭᱟ ᱢᱟᱞᱫᱟ ᱡᱮᱞᱟ ᱞᱟᱹᱜᱤᱫ ᱛᱮ ᱟᱨ ᱡᱟᱦᱟᱸ ᱫᱚ ᱱᱚᱸᱰᱮ ᱱᱤᱭᱟᱹ ᱠᱷᱚᱱ ᱜᱮ ᱵᱷᱚᱵᱤᱥᱥᱚᱛ ᱨᱮ ᱢᱤᱫᱴᱮᱱ ᱠᱚᱨᱢᱚ ᱥᱚᱝᱥᱛᱷᱟᱱ ᱥᱮ ᱡᱟᱭᱜᱟ ᱛᱮᱭᱟᱨᱚᱜᱼᱟ ᱯᱤᱲᱦᱤ ᱠᱮ ᱯᱤᱲᱦᱤ ᱱᱤᱭᱟᱹ ᱟᱹᱛᱩ ᱟᱹᱛᱩ ᱨᱮᱠᱚ ᱮᱦᱚᱵ ᱠᱟᱫᱟ ᱠᱚ ᱪᱟᱞᱟᱜ ᱠᱟᱱᱟ ᱟᱨ ᱱᱚᱝᱠᱟ ᱠᱚ ᱠᱚᱨᱟᱣ ᱫᱟᱲᱮᱭᱟᱜᱼᱟ ᱠᱚ ᱩᱞ ᱥᱤᱞᱯᱚ ᱢᱟᱞᱫᱟ ᱡᱮᱞᱟ ᱞᱟᱹᱜᱤᱫ ᱛᱮ ᱠᱚᱢ ᱥᱮ ᱠᱚᱢ ᱱᱚᱸᱰᱮ ᱫᱚ ᱵᱷᱮᱜᱟᱨ ᱜᱮᱭᱟ ᱚᱱᱟ ᱥᱟᱶᱛᱮ ᱡᱟᱦᱟᱸ ᱱᱚᱸᱰᱮᱱᱟᱜ ᱰᱟᱦᱟᱨ ᱵᱮᱵᱚᱥᱛᱟ ᱱᱚᱸᱰᱮᱱᱟᱜ ᱰᱟᱦᱟᱨ ᱵᱮᱵᱚᱥᱛᱟ ᱮᱠᱪᱩᱭᱮᱞᱤ ᱢᱟᱞᱫᱟ ᱡᱮᱞᱟ ᱫᱚ ᱱᱤᱛᱳᱜ ᱫᱚ ᱵᱟᱱᱩᱜ ᱦᱟᱛᱟᱲᱟ ᱡᱮᱭᱥᱮ ᱱᱚᱸᱰᱮ ᱫᱚ ᱱᱚᱝᱠᱟᱜ ᱠᱟᱱᱟ ᱡᱮ ᱟᱨᱟᱜ ᱦᱟᱥᱟ ᱰᱟᱦᱟᱨ ᱯᱨᱟᱭ ᱟᱹᱛᱩ ᱴᱚᱞᱟ ᱨᱮ ᱟᱹᱫᱤᱵᱟᱥᱤ ᱴᱚᱞᱟ ᱨᱮ ᱢᱮᱱᱠᱷᱟᱱ ᱱᱚᱸᱰᱮ ᱠᱷᱚᱱ ᱱᱤᱭᱟᱹ ᱵᱟᱨᱮ ᱥᱤᱞᱯᱚ ᱵᱮᱱᱟᱣ ᱞᱮᱠᱷᱟᱱ ᱚᱴᱳᱢᱮᱴᱤᱠ ᱪᱟᱞᱟᱜ ᱦᱤᱡᱩᱜ ᱡᱟᱦᱟᱸ ᱵᱮᱵᱚᱥᱛᱟ ᱱᱤᱭᱟᱹ ᱠᱚᱫᱚ ᱴᱷᱤᱠ ᱵᱟᱝ ᱦᱩᱭᱩᱜᱼᱟ ᱢᱟᱱᱮ ᱴᱷᱤᱠ ᱵᱟᱝ ᱠᱮᱴᱮᱡ ᱥᱟᱺᱦᱤᱡ ᱵᱟᱝ ᱦᱩᱭᱩᱜᱼᱟ ᱱᱤᱭᱟᱹ ᱠᱚᱫᱚ ᱵᱮᱵᱥᱟ ᱠᱷᱮᱛᱨᱮ ᱮᱴᱠᱮᱴᱚᱬᱮ ᱦᱩᱭᱩᱜᱼᱟ ᱟᱨ ᱡᱟᱦᱟᱸ ᱫᱚ ᱱᱮᱴᱚᱣᱟᱨᱠᱤᱝ ᱥᱩᱵᱤᱫᱟ ᱱᱚᱸᱰᱮ ᱫᱚ ᱮᱭᱟᱨᱴᱮᱹᱞ ᱥᱩᱵᱤᱫᱟ ᱢᱮᱱᱟᱜᱼᱟᱱ ᱥᱮ ᱡᱳᱜᱟᱡᱳᱜᱽ ᱢᱟᱫᱽᱫᱷᱚᱢ ᱫᱚ ᱡᱟᱹᱨᱩᱲ ᱠᱟᱱ ᱜᱮᱭᱟ ᱢᱮᱱᱟᱜ ᱜᱮᱭᱟ ᱵᱮᱥᱴ ᱜᱮᱭᱟ ᱱᱤᱭᱟᱹ ᱢᱟᱞᱫᱟ ᱡᱮᱞᱟ ᱨᱮᱫᱚ ᱚᱱᱟ ᱥᱟᱶᱛᱮ ᱱᱚᱸᱰᱮᱱ ᱠᱚ ᱢᱤᱛᱛᱷᱟ ᱯᱨᱚᱛᱤᱥᱨᱩᱛᱤ ᱡᱟᱦᱟᱸ ᱫᱚ ᱵᱤᱵᱷᱤᱱᱱᱚ ᱯᱚᱞᱤᱴᱤᱠᱮᱞ ᱞᱤᱰᱟᱨ ᱠᱚ ᱢᱤᱛᱛᱷᱟ ᱯᱨᱚᱛᱤᱥᱨᱩᱛᱤ ᱫᱚ ᱱᱤᱛ ᱠᱷᱚᱱ ᱫᱚ ᱵᱟᱝ ᱩᱱᱤᱥ ᱥᱚ ᱥᱟᱛᱪᱚᱞᱞᱤᱥ ᱯᱚᱨ ᱠᱷᱚᱱ ᱠᱚ ᱥᱮ ᱡᱟᱦᱟᱸ ᱠᱷᱚᱱ ᱱᱤᱭᱟᱹ ᱫᱤᱥᱚᱢ ᱥᱟᱫᱷᱤᱱ ᱵᱟᱲᱟ ᱠᱮᱫᱟ ᱵᱷᱳᱴ ᱵᱮᱵᱚᱥᱛᱟ ᱥᱟᱨᱫᱤᱣ ᱠᱟᱱᱟ ᱩᱱ ᱠᱷᱚᱱ ᱜᱮ ᱢᱤᱛᱛᱷᱟ ᱯᱨᱚᱛᱤᱥᱨᱩᱛᱤ ᱦᱮᱱᱛᱮᱱ ᱟᱹᱜᱩ ᱠᱟᱛᱮᱫ ᱠᱚ ᱟᱹᱜᱩ ᱠᱟᱫᱟ ᱚᱱᱟ ᱡᱟᱦᱟᱸ ᱫᱚ ᱰᱟᱦᱟᱨ ᱨᱮᱱᱟᱜ ᱵᱮᱵᱚᱥᱛᱟ ᱯᱟᱱᱤᱭᱚ ᱡᱚᱞ ᱵᱮᱵᱚᱥᱛᱟ ᱥᱮ ᱡᱟᱦᱟᱸ ᱫᱚ ᱦᱩᱭᱩᱜ ᱠᱟᱱᱟ ᱚᱞ ᱯᱟᱲᱦᱟᱣ ᱵᱮᱵᱚᱥᱛᱟ ᱛᱟᱨᱯᱚᱨᱮ ᱦᱩᱭᱩᱜ ᱠᱟᱱᱟ ᱱᱤᱭᱟᱹ ᱵᱷᱚᱤᱛᱨᱤ ᱨᱮ ᱵᱚᱨᱛᱚᱢᱟᱱ ᱨᱮᱫᱚ ᱱᱤᱭᱟᱹ ᱡᱮᱴᱟ ᱵᱩᱡᱷᱟᱹᱜ ᱠᱟᱱᱟ ᱚᱱᱟ ᱫᱚ ᱦᱩᱭᱩᱜ ᱠᱟᱱᱟ ᱱᱚᱸᱰᱮᱱᱟᱜ ᱠᱚᱨᱢᱚ ᱥᱚᱝᱥᱛᱟᱱ ᱱᱤᱭᱟᱹ ᱦᱚᱸ ᱮᱲᱮ ᱱᱤᱭᱟᱹ ᱠᱚ ᱯᱨᱚᱛᱤ ᱥᱨᱩᱛᱤ ᱫᱚ ᱚᱞᱨᱮᱰᱤ ᱢᱮᱱᱟᱜ ᱜᱮᱭᱟ ᱱᱤᱭᱟᱹ ᱢᱟᱞᱫᱟ ᱡᱮᱞᱟ ᱨᱮ